ᱟᱞᱮ ᱠᱩᱲᱤ ᱦᱚᱯᱚᱱ ᱢᱟ ᱟᱨ ᱠᱩᱲᱤ ᱜᱤᱫᱽᱨᱟᱹ ᱠᱚᱦᱚᱸ ᱪᱮᱫ ᱞᱮᱠᱟᱱ ᱜᱟᱰᱟ ᱠᱚ ᱦᱟᱹᱠᱩ ᱜᱚᱡ ᱞᱮ ᱪᱟᱞᱟᱜᱼᱟ ᱜᱟᱰᱟ ᱠᱚ ᱟᱦᱟᱨ ᱠᱚ ᱟᱨ ᱤᱭᱟᱹ ᱟᱞᱮ ᱠᱩᱲᱤ ᱦᱚᱯᱚᱱ ᱢᱟ ᱟᱸᱧᱪᱟᱨ ᱠᱚᱛᱮ ᱦᱚᱸᱞᱮ ᱥᱟᱵ ᱠᱚᱣᱟ ᱦᱟᱹᱠᱩ ᱵᱟᱠᱷᱟᱱ ᱜᱟᱢᱪᱷᱟ ᱠᱚᱛᱮ ᱦᱚᱸᱞᱮ ᱜᱟᱨᱤ ᱠᱚᱣᱟ ᱪᱮᱫᱟᱜ ᱥᱮ ᱠᱟᱹᱡ ᱠᱟᱹᱡ ᱦᱟᱹᱠᱩ ᱢᱟᱠᱚ ᱧᱟᱢᱚᱜᱼᱟ ᱟᱸᱧᱪᱟᱨ ᱠᱚᱛᱮᱢ ᱜᱟᱨᱤ ᱠᱚ ᱠᱷᱟᱱ ᱟᱨ ᱢᱚᱥᱟᱨᱤᱛᱮᱢ ᱜᱟᱨᱤ ᱠᱚ ᱠᱷᱟᱱ ᱫᱚ ᱠᱚᱢ ᱫᱷᱟᱨᱟ ᱢᱚᱥᱟᱨᱤ ᱠᱚᱢ ᱛᱮᱢ ᱜᱟᱨᱤ ᱠᱚ ᱠᱷᱟᱱ ᱫᱚ ᱠᱟᱹᱡ ᱰᱷᱮᱨ ᱫᱷᱟᱨᱟ ᱠᱚ ᱧᱟᱢᱚᱜᱼᱟ ᱦᱟᱹᱠᱩ ᱠᱚ ᱟᱨ ᱢᱟᱨᱟᱝ ᱜᱟᱰᱟ ᱠᱚ ᱮᱢᱟᱱ ᱠᱚ ᱪᱟᱞᱟᱜ ᱜᱮᱭᱟᱞᱮ ᱦᱟᱹᱠᱩ ᱜᱚᱡ ᱠᱚᱦᱚᱸ ᱢᱟᱱᱮ ᱜᱚᱡ ᱫᱚᱞᱮ ᱜᱚᱡ ᱠᱚᱜᱮᱭᱟ ᱰᱷᱮᱨ ᱰᱷᱮᱨ ᱜᱮ ᱢᱟᱱᱮ ᱥᱮᱬᱟ ᱥᱮᱬᱟ ᱠᱚ ᱟᱹᱜᱩ ᱠᱚᱜᱮᱭᱟᱞᱮ ᱰᱷᱮᱨ ᱜᱮ ᱟᱨ ᱦᱩᱭᱩᱜ ᱜᱮᱭᱟ ᱠᱚ ᱯᱟᱸᱪ ᱫᱚᱥ ᱵᱟᱨᱚ ᱠᱤᱞᱳ ᱫᱚ ᱟᱹᱜᱩ ᱠᱚᱜᱮᱭᱟᱞᱮ ᱢᱟᱨᱟᱝ ᱜᱟᱰᱟ ᱦᱚᱸᱞᱮ ᱪᱟᱞᱟᱜ ᱜᱮᱭᱟ ᱜᱚᱴᱟ ᱟᱨ ᱢᱩᱰᱩ ᱠᱚ ᱜᱚᱴᱟᱞᱮ ᱪᱟᱞᱟᱜ ᱜᱮᱭᱟ ᱟᱨ ᱱᱚᱝᱠᱟ ᱟᱥᱟ ᱟᱥᱟᱲ ᱵᱚᱸᱜᱟ ᱢᱟᱭ ᱫᱟᱜᱽ ᱠᱷᱟᱱ ᱢᱟ ᱦᱟᱹᱠᱩ ᱠᱚᱢᱟ ᱠᱚ ᱧᱟᱢᱚᱜ ᱜᱮᱭᱟ ᱴᱚᱨᱚᱰᱟᱝ ᱠᱚ ᱮᱢᱟᱱ ᱠᱚᱞᱮ ᱚᱰᱟᱣ ᱜᱮᱭᱟ ᱴᱚᱨᱚᱰᱟᱝ ᱠᱚ ᱢᱚᱥᱟᱨᱤ ᱢᱚᱥᱟᱨᱤ ᱦᱚᱸ ᱥᱩᱢᱟᱹᱭ ᱨᱮᱫᱚ ᱞᱮ ᱟᱰᱟᱣ ᱜᱮᱭᱟ ᱡᱟᱦᱟᱭ ᱠᱚᱣᱟᱜ ᱵᱟᱱᱩᱜ ᱟᱹᱱᱤᱡ ᱩᱱᱠᱩ ᱠᱚᱫᱚ ᱠᱚ ᱚᱰᱟᱣ ᱜᱮᱭᱟ ᱟᱨ ᱟᱞᱮ ᱦᱚᱸᱞᱮ ᱚᱰᱟᱣ ᱜᱮᱭᱟ ᱥᱩᱢᱟᱹᱭ ᱨᱮᱫᱚ ᱵᱟᱝ ᱛᱟᱦᱮᱱ ᱵᱮᱲᱟ ᱨᱮᱫᱚ ᱚᱱᱟ ᱛᱮᱦᱚᱸ ᱠᱟᱹᱡ ᱞᱮ ᱧᱟᱢ ᱧᱚᱜ ᱠᱚᱜᱮᱭᱟ ᱦᱟᱠᱩ ᱫᱚ ᱞᱮ ᱟᱹᱜᱩ ᱠᱚᱜᱮᱭᱟ ᱰᱷᱮᱨ ᱧᱚᱜ ᱜᱮ